ᱤᱧᱫᱚ ᱚᱱᱟ ᱥᱟᱨᱱᱟ ᱵᱷᱤᱰᱭᱳ ᱜᱤᱧ ᱠᱩᱥᱤᱭᱟᱜᱼᱟ ᱪᱤᱠᱟᱹᱛᱮ ᱩᱱᱟᱹᱜ ᱫᱚ ᱢᱟᱱᱮ ᱟᱹᱰᱤ ᱥᱟᱱᱛᱟᱲ ᱨᱮᱱᱟᱜ ᱥᱚᱢᱟᱡᱽ ᱨᱮᱱᱟᱜ ᱡᱚᱛᱚᱨᱚᱠᱚᱢᱮ ᱫᱮᱠᱷᱟᱣᱟ ᱚᱱᱮ ᱮᱱᱮᱡ ᱥᱮᱨᱮᱧ ᱟᱨ ᱡᱚᱛᱚᱣᱟᱜ ᱠᱚ ᱢᱟᱱᱮ ᱥᱟᱨᱱᱟ ᱤᱭᱟᱹᱨᱮᱱᱟᱜ ᱵᱷᱤᱰᱭᱳ ᱨᱮᱱᱟᱜ ᱢᱟ ᱢᱟᱱᱮ ᱡᱚᱛᱚ ᱥᱟᱶᱛᱟ ᱨᱮᱱᱟᱜ ᱜᱮ ᱫᱮᱠᱷᱟᱣᱟᱭ ᱢᱟᱱᱮ ᱮᱱᱮᱡ ᱥᱮᱨᱮᱧ ᱠᱚᱦᱚᱸ ᱢᱟᱱᱮ ᱯᱚᱨᱤᱵᱟᱨ ᱤᱭᱟᱹ ᱠᱚᱨᱮᱱᱟᱜ ᱤᱭᱟᱹ ᱠᱚᱨᱮᱱᱟᱜ ᱥᱚᱢᱚᱭ ᱟᱵᱚ ᱥᱟᱶᱛᱟ ᱨᱮᱱᱟᱜ ᱤᱭᱟᱹᱠᱚ ᱡᱚᱛᱚᱨᱚᱠᱚᱢ ᱜᱮᱭ ᱵᱮᱱᱟᱣᱟ ᱚᱱᱠᱟᱛᱮ ᱚᱱᱟ ᱫᱚ ᱟᱹᱰᱤ ᱡᱳᱨᱞᱤᱧ ᱠᱩᱥᱤᱭᱟᱜᱼᱟ ᱢᱟᱱᱮ ᱚᱱᱟ ᱠᱚᱜᱮᱞᱤᱧ ᱧᱮᱞ ᱥᱟᱱᱟᱞᱤᱧᱟ ᱢᱟᱱᱮ ᱟᱹᱰᱤ ᱱᱟᱯᱟᱭᱮ ᱵᱮᱱᱟᱣᱟᱭ ᱟᱹᱰᱤ ᱪᱮᱨᱦᱟᱭ ᱵᱮᱱᱟᱣᱟᱭ ᱫᱩᱠ ᱠᱚ ᱵᱤᱯᱚᱫᱽ ᱠᱚ ᱥᱟᱶᱛᱟ ᱨᱮᱱᱟᱜ ᱫᱩᱠ ᱵᱤᱯᱚᱫᱽ ᱨᱮᱸᱜᱮᱡ ᱛᱮᱛᱟᱝ ᱟᱨ ᱡᱚᱛᱚᱣᱟᱜ ᱦᱟᱨᱠᱮᱛ ᱪᱮᱛᱟᱱ ᱠᱚᱨᱮᱱᱟᱜ ᱚᱱᱟᱦᱚᱸ ᱟᱹᱰᱤ ᱪᱮᱨᱦᱟᱭ ᱤᱭᱟᱹᱭᱟ ᱮᱱᱮᱡ ᱥᱮᱨᱮᱧᱦᱚᱸ ᱟᱵᱚ ᱥᱟᱶᱛᱟ ᱨᱮᱱᱟᱜ ᱜᱮ ᱱᱤᱛᱳᱜ ᱦᱚᱸ ᱢᱟᱱᱮ ᱮᱱᱮᱡ ᱥᱮᱨᱮᱧ ᱦᱚᱸ ᱥᱟᱶᱛᱟ ᱨᱮᱱᱟᱜ ᱡᱩᱫᱤ ᱤᱭᱹᱭᱟᱭ ᱟᱨ ᱢᱟᱱᱮ ᱚᱱᱟ ᱡᱟᱦᱟᱸ ᱟᱵᱚᱣᱟᱜ ᱵᱚᱞᱮ ᱯᱚᱨᱤᱵᱟᱨ ᱠᱚᱨᱮᱱᱟᱜ ᱢᱟᱱᱮ ᱥᱟᱶᱛᱟ ᱨᱮᱱᱟᱜ ᱜᱮ ᱯᱚᱨᱤᱵᱟᱨ ᱨᱮᱱᱟᱜ ᱮᱜ ᱢᱟᱱᱮ ᱨᱮᱸᱜᱮᱡ ᱛᱮᱛᱟᱝ ᱫᱩᱠ ᱦᱟᱨᱠᱮᱛ ᱚᱱᱟ ᱠᱚᱨᱮᱱᱟᱜᱦᱚᱸ ᱟᱹᱰᱤ ᱪᱮᱨᱦᱟᱭ ᱤᱭᱟᱹᱭᱟᱭ ᱟᱹᱞᱤᱧ ᱚᱱᱟᱠᱚᱨᱮ ᱢᱟᱱᱮ ᱟᱹᱞᱤᱧ ᱞᱤᱧ ᱠᱩᱥᱤᱭᱟᱜᱼᱟ ᱟᱹᱰᱤᱡᱳᱨᱜᱮ ᱠᱩᱥᱤ ᱠᱟᱛᱮᱫᱦᱚᱸ ᱢᱟᱱᱮ ᱟᱹᱰᱤ ᱪᱮᱨᱦᱟ ᱞᱤᱧ ᱵᱩᱡᱷᱟᱹᱣᱟ ᱚᱱᱟᱠᱚ ᱟᱹᱰᱤ ᱪᱮᱫ ᱪᱮᱨᱦᱟᱞᱤᱧ ᱠᱩᱥᱤᱭᱟᱜᱼᱟ ᱢᱟᱱᱮ ᱚᱱᱼᱚᱱᱟᱜᱮ ᱟᱹᱞᱤᱧ ᱫᱚ ᱟᱹᱰᱤ ᱱᱟᱯᱟᱭᱞᱤᱧ ᱵᱩᱡᱷᱟᱹᱣᱟ ᱟᱨ ᱟᱹᱰᱤ ᱪᱮᱨᱦᱟᱞᱤᱧ ᱵᱩᱡᱟ ᱚᱱᱮ ᱚᱱᱠᱟᱢᱟ ᱟᱹᱰᱤ ᱪᱮᱨᱦᱟ ᱫᱷᱟᱨᱟᱜᱮ ᱵᱮᱱᱟᱣᱟᱭ ᱦᱮᱱᱟᱜ ᱠᱟᱫᱟ ᱟᱨ ᱚᱱ ᱚᱱᱟᱜᱮ ᱢᱟᱱᱮ ᱟᱞᱤᱧ ᱤᱭᱟᱹ ᱢᱟᱱᱮ ᱪᱮᱫ ᱤᱭᱟᱹ ᱜᱤᱫᱽᱨᱟᱹᱠᱚ ᱤᱭᱟᱹᱠᱚ ᱜᱤᱫᱽᱨᱟᱹᱠᱚ ᱪᱮᱫ ᱞᱮᱠᱟᱨᱮ ᱦᱟᱨᱟ ᱵᱩᱨᱩ ᱫᱩᱠ ᱵᱤᱯᱚᱫᱽ ᱨᱮᱸᱜᱮᱡ ᱛᱮᱛᱟᱝ ᱢᱟᱱᱮ ᱚᱱᱟᱠᱚ ᱨᱮᱱᱟᱜ ᱠᱚᱦᱚᱸᱭ ᱫᱮᱠᱷᱟᱣ ᱧᱚᱜᱟᱭ ᱡᱟ ᱟᱵᱚ ᱥᱟᱶᱛᱟᱨᱮ ᱪᱮᱫ ᱞᱮᱠᱟ ᱨᱮᱵᱚᱱ ᱠᱮᱴᱮᱡᱚᱜᱼᱟ ᱪᱮᱫ ᱞᱮᱠᱟ ᱨᱮᱵᱚᱱ ᱡᱚᱢ ᱧᱩ ᱞᱮᱠᱷᱟᱱ ᱟᱵᱚ ᱥᱟᱶᱛᱟ ᱨᱮᱵᱚᱱ ᱛᱟᱦᱮᱱᱟ ᱟᱵᱚ ᱥᱟᱱᱛᱟᱲ ᱦᱚᱯᱚᱱ ᱟᱨ ᱪᱮᱫ ᱞᱮᱠᱟᱨᱮᱵᱚᱱ ᱟᱥᱩᱞᱚᱜᱼᱟ ᱪᱮᱫ ᱞᱮᱠᱟᱨᱮᱵᱚᱱ